ᱪᱟᱥᱤ ᱠᱚ ᱠᱚᱨᱟᱣ ᱫᱟᱲᱤᱭᱟᱜ ᱜᱮᱭᱟ ᱥᱮᱠᱚ ᱠᱚᱨᱟᱣ ᱠᱩᱥᱤ ᱠᱚ ᱫᱟᱲᱤᱭᱟᱜᱼᱟ ᱩᱱᱠᱩ ᱫᱚ ᱢᱤᱢᱤᱫ ᱨᱚᱠᱚᱢ ᱴᱟᱠᱟ ᱯᱚᱭᱥᱟ ᱛᱮ ᱜᱚᱲᱚ ᱜᱚᱯᱚᱲᱚ ᱮᱢᱟᱣᱟᱚ ᱠᱷᱟᱱ ᱟᱭᱢᱟ ᱵᱮᱵᱥᱟ ᱠᱚ ᱞᱟᱦᱟ ᱫᱟᱲᱮᱭᱟᱜ ᱜᱮᱭᱟ